ᱦᱮᱞᱳ ᱦᱩᱸ ᱞᱟᱹᱭ ᱢᱮ ᱦᱮᱸ ᱦᱮᱸ ᱱᱟᱨᱥ ᱠᱟᱱ ᱜᱤᱭᱟᱹᱧ ᱚ ᱚ ᱫᱩᱞᱤ ᱢᱟᱨᱰᱤ ᱟᱪᱪᱷᱟ ᱴᱷᱤᱠᱜᱮᱭᱟ ᱧᱮᱞᱫᱟ ᱱᱟᱜ ᱦᱮᱸ ᱦᱮᱸ ᱱᱤᱛ ᱦᱟᱹᱵᱤᱡ ᱛᱮᱫᱚ ᱢᱚᱡᱽᱜᱮ ᱢᱮᱱᱟᱭ ᱦᱟᱛᱟᱲᱟ ᱦᱮᱸ ᱟᱫᱚ ᱛᱷᱚᱲᱟ ᱟᱨᱠᱤ ᱥᱮᱞᱟᱭᱤᱱ ᱪᱟᱞᱟᱜ ᱠᱟᱱ ᱜᱮᱭᱟ ᱱᱤᱛᱦᱚᱸ ᱢᱟᱱᱮ ᱟᱨᱦᱚᱸ ᱵᱟᱨᱭᱟ ᱥᱮᱞᱟᱭᱤᱱ ᱪᱟᱞᱟᱜ ᱛᱟᱭᱟ ᱢᱟᱱᱮ ᱞᱟᱦᱟᱛᱮᱫᱚ ᱠᱷᱚᱡ ᱫᱚ ᱱᱤᱛᱚᱜ ᱫᱚ ᱛᱷᱚᱲᱟᱭ ᱢᱚᱡᱽ ᱧᱚᱜ ᱟᱠᱟᱱᱟ ᱫᱟᱠᱟ ᱠᱚᱫᱚ ᱟᱣᱨᱤᱭ ᱡᱚᱢᱟᱭ ᱥᱮᱞᱟᱭᱤᱱ ᱪᱟᱞᱟᱜ ᱠᱟᱱ ᱛᱟᱭᱟ ᱛᱚ ᱥᱮᱞᱟᱭᱚᱱ ᱪᱟᱞᱟᱣ ᱪᱟᱵᱟᱞᱮᱱ ᱠᱷᱟᱡ ᱜᱮ ᱦᱟᱸᱜ ᱫᱟᱠᱟᱭ ᱡᱚᱢᱟ ᱟᱨ ᱫᱟᱠᱟᱭ ᱡᱚᱢ ᱞᱮᱠᱷᱟᱱ ᱜᱮ ᱱᱟᱜ ᱟᱯᱮᱞᱮ ᱠᱷᱚᱵᱚᱨᱟᱯᱮᱭᱟ ᱢᱟᱱᱮ ᱟᱨ ᱵᱟᱨ ᱫᱤᱱ ᱜᱟᱱ ᱞᱟᱜᱟᱜᱼᱟ ᱦᱚᱭᱛᱳ ᱜᱟᱯᱟ ᱫᱤᱱ ᱵᱟᱫ ᱠᱟᱛᱮ ᱢᱤᱭᱟᱝ ᱫᱤᱱ ᱦᱟᱸᱜ ᱞᱮ ᱪᱷᱩᱴᱤᱭᱮᱭᱟ ᱪᱷᱩᱴᱤ ᱞᱮᱠᱷᱟᱡ ᱱᱟᱜ ᱤᱫᱤ ᱫᱟᱲᱮᱭᱟᱭᱟ ᱯᱮ ᱟᱯᱮ ᱨᱮᱱ ᱯᱮᱥᱮᱱᱴ ᱟᱨ ᱤᱫᱤ ᱠᱟᱛᱮ ᱦᱚᱸ ᱛᱷᱚᱲᱟ ᱨᱮᱥᱴ ᱨᱮᱯᱮ ᱫᱚᱦᱚᱭᱮᱭᱟ ᱡᱮᱦᱮᱛᱩ ᱚᱱᱟ ᱨᱟᱱ ᱠᱚᱦᱟᱸᱜ ᱞᱮ ᱮᱢᱚᱜᱼᱟ ᱛᱷᱚᱲᱟ ᱚᱱᱟ ᱨᱟᱱ ᱠᱚᱯᱮ ᱡᱚᱢ ᱦᱚᱪᱚᱭᱮᱭᱟ ᱟᱨ ᱥᱤᱛᱩᱝ ᱨᱮ ᱥᱮ ᱟᱹᱰᱤ ᱟᱸᱴ ᱨᱮᱭᱟᱲ ᱨᱮᱦᱚᱸ ᱟᱞᱚᱯᱮ ᱫᱚᱦᱚᱭᱮᱭᱟ ᱵᱮᱥᱴᱷᱤᱠ ᱡᱟᱭᱜᱟ ᱨᱮᱜᱮᱯᱮ ᱫᱚᱦᱚᱭᱮᱭᱟ ᱦᱟᱸᱜ ᱟᱨ ᱨᱟᱱ ᱠᱚᱫᱚ ᱟᱞᱮ ᱜᱮᱞᱮ ᱮᱢᱚᱜᱼᱟ ᱞᱟᱹᱭᱟᱯᱮᱭᱟᱞᱮ ᱦᱟᱸᱜ ᱛᱤᱱ ᱡᱚᱠᱷᱚᱡ ᱚᱠᱟᱴᱟᱜ ᱨᱟᱱ ᱡᱚᱢ ᱦᱚᱪᱚᱭᱮ ᱦᱩᱭᱩᱜᱼᱟ ᱫᱟᱠᱟ ᱫᱚᱢ ᱠᱟᱛᱮ ᱵᱮᱜᱚᱨ ᱡᱚᱢ ᱠᱟᱛᱮ ᱚᱝᱠᱟ ᱴᱷᱤᱠᱼᱴᱷᱟᱠ ᱨᱟᱱ ᱯᱮ ᱡᱚᱢ ᱦᱚᱪᱚ ᱞᱮᱠᱷᱟᱡ ᱵᱤᱥᱤ ᱫᱚ ᱵᱟᱝ ᱯᱟᱸᱪ ᱪᱷᱚ ᱫᱤᱱ ᱛᱮᱜᱮ ᱢᱟᱱᱮ ᱢᱚᱡᱚᱜ ᱛᱟᱯᱮᱭᱟᱭ ᱦᱮᱸ ᱴᱷᱤᱠᱜᱮᱭᱟ ᱛᱚᱵᱮ ᱜᱟᱯᱟ ᱫᱚ ᱵᱟᱝ ᱢᱮᱭᱟᱝ ᱯᱮ ᱦᱟᱡᱩᱜᱼᱟ ᱱᱟᱜ ᱵᱤᱠᱮᱞ ᱥᱮᱫᱞᱮ ᱪᱷᱩᱴᱤᱭᱮᱭᱟ ᱦᱮᱸ ᱟᱪᱪᱷᱟ ᱟᱪᱪᱷᱟ ᱴᱷᱤᱠᱜᱮᱭᱟ ᱢᱟ ᱛᱚᱵᱮ ᱫᱚᱦᱚ ᱠᱟᱜ ᱢᱮ ᱦᱩᱸ